ᱵᱷᱟᱨᱚᱛ ᱨᱮᱭᱟᱜ ᱡᱚᱛᱚ ᱠᱷᱚᱱ ᱞᱟᱹᱠᱛᱤᱭᱟᱱ ᱯᱚᱨᱚᱵᱽ ᱫᱚ ᱦᱩᱭᱩᱜ ᱠᱟᱱᱟ ᱫᱩᱨᱜᱟᱹ ᱯᱩᱡᱟᱹ ᱩᱫᱥᱚᱵ ᱱᱚᱶᱟ ᱯᱚᱨᱚᱵᱽ ᱨᱮᱫᱚ ᱡᱚᱛᱚ ᱵᱟᱜᱟᱞᱤ ᱠᱚ ᱪᱷᱩᱴᱤ ᱨᱮᱠᱚ ᱛᱟᱦᱮᱸᱱᱟ ᱱᱚᱶᱟ ᱫᱚ ᱪᱷᱩᱴᱤ ᱞᱮᱠᱟᱱᱟᱜ ᱫᱤᱱ ᱠᱟᱱ ᱜᱮᱭᱟ ᱱᱚᱶᱟ ᱫᱚ ᱢᱚᱬᱮ ᱫᱤᱱ ᱫᱷᱚᱨᱮ ᱱᱚᱶᱟ ᱯᱩᱡᱟᱹ ᱯᱟᱞᱟᱣ ᱯᱟᱞᱟᱣ ᱟᱠᱚ ᱟᱹᱰᱤ ᱨᱟᱹᱥᱠᱟᱹ ᱟᱠᱚᱨᱮᱱ ᱠᱩᱲᱤ ᱜᱤᱫᱽᱨᱟᱹ ᱟᱭᱩ ᱵᱟᱵᱟ ᱛᱮᱠᱚ ᱡᱟᱶᱟᱭ ᱚᱲᱟᱜ ᱠᱷᱚᱱᱟᱜ ᱟᱭᱩ ᱵᱟᱵᱟ ᱚᱲᱟᱜ ᱛᱮᱠᱚ ᱦᱤᱡᱩᱜᱼᱟ ᱟᱨ ᱛᱤᱱᱟᱹᱜ ᱯᱷᱩᱨᱛᱤ ᱛᱮᱠᱚ ᱨᱟᱹᱥᱠᱟᱹ ᱛᱮᱠᱚ ᱥᱟᱲᱮᱨ ᱠᱚᱜᱼᱟ ᱟᱨ ᱱᱟᱶᱟ ᱱᱟᱶᱟ ᱜᱮᱫᱟᱜ ᱱᱟᱶᱟ ᱠᱤᱨᱪᱨᱤᱡ ᱟᱛᱮᱫ ᱠᱚ ᱵᱟᱫᱮ ᱠᱟᱛᱮᱫ ᱠᱚ ᱩᱰᱩᱠᱚᱜᱼᱟ ᱟᱨᱠᱚ ᱨᱟᱹᱥᱠᱟᱹ ᱛᱮ ᱵᱚᱸᱜᱟ ᱠᱚ ᱠᱚ ᱧᱮᱞ ᱠᱚᱣᱟ ᱱᱚᱶᱟ ᱫᱚ ᱵᱟᱸᱜᱟᱞᱤ ᱦᱚᱯᱚᱱ ᱠᱚᱭᱟᱜ ᱫᱚ ᱟᱹᱰᱤ ᱜᱮ ᱨᱟᱹᱥᱠᱟᱹ ᱨᱮᱭᱟᱜᱼᱟ ᱡᱤᱱᱤᱥ ᱠᱟᱱᱟ ᱥᱟᱨᱟ ᱵᱚᱪᱷᱚᱨ ᱨᱮ ᱢᱤᱫ ᱫᱷᱟᱣ ᱦᱩᱭᱩᱜᱼᱟ ᱚᱱᱟ ᱠᱷᱟᱹᱛᱤᱨ ᱛᱮ ᱱᱚᱶᱟ ᱫᱚ ᱛᱤᱱᱟᱹᱜ ᱨᱟᱹᱥᱠᱟᱹ ᱟᱹᱰᱤ ᱨᱟᱹᱥᱠᱟᱹ ᱠᱚ ᱨᱮᱠᱚ ᱛᱟᱦᱮᱸᱱᱟ